ᱦᱮᱞᱳ ᱫᱟᱫᱟ ᱟᱹᱵᱤᱱ ᱫᱚ ᱨᱤᱦᱟᱭᱜᱚᱸᱡᱽ ᱜᱟᱹᱰᱤ ᱢᱟᱹᱞᱤᱠ ᱵᱮᱱ ᱨᱚᱲ ᱮᱫᱟ ᱟᱹᱞᱤᱧ ᱞᱤᱧ ᱨᱚᱲ ᱮᱫᱟ ᱫᱷᱩᱣᱟᱹ ᱠᱚᱡ ᱡᱷᱟᱡᱷᱟᱢᱟᱦᱟᱨᱤ ᱟᱹᱞᱤᱧ ᱛᱷᱚᱲᱟ ᱜᱟᱹᱰᱤ ᱞᱟᱜᱟᱣᱮᱫ ᱞᱤᱧᱟᱹ ᱢᱳᱴᱟᱢᱩᱴᱤ ᱟᱴ ᱵᱟᱡᱮᱞᱮ ᱪᱟᱞᱟᱣ ᱠᱚᱜᱼᱟ ᱤᱭᱟᱹ ᱢᱟᱞᱫᱟ ᱥᱮᱜ ᱫᱟᱬᱟᱱ ᱟᱫᱚ ᱚᱱᱟ ᱜᱮᱞᱤᱧ ᱢᱮᱱᱫᱟ ᱛᱤᱱᱟᱹᱜ ᱵᱷᱟᱲᱟ ᱵᱮᱱ ᱦᱟᱛᱟᱣᱟ ᱜᱟᱹᱰᱤ ᱯᱷᱟᱠᱟ ᱢᱮᱱᱟᱜ ᱟᱥᱮ ᱵᱟᱹᱱᱩᱜᱼᱟ ᱚᱱᱟ ᱠᱟᱹᱴᱤᱡ ᱵᱮᱱ ᱞᱟᱹᱭ ᱞᱮᱠᱷᱟᱡ ᱵᱟᱛᱞᱟᱣ ᱠᱚᱜᱼᱟ ᱚᱱᱟᱜᱮᱧ ᱢᱮᱱ ᱮᱫᱟ ᱟᱞᱮᱫᱚ ᱯᱷᱟᱸᱠᱟ ᱢᱮᱱᱟᱜ ᱠᱷᱟᱱ ᱠᱷᱚᱵᱚᱨ ᱵᱮᱱ ᱟᱨ ᱛᱤᱱᱟᱹᱜ ᱵᱷᱟᱲᱟ ᱵᱮᱱ ᱦᱟᱛᱟᱣᱟ ᱟᱨ ᱞᱟᱹᱭᱵᱮᱱ ᱟᱨ ᱢᱳᱴᱟᱢᱩᱴᱤ ᱥᱳᱢᱵᱟᱨ ᱦᱤᱞᱳᱜ ᱞᱤᱧ ᱢᱮᱱᱫᱟ ᱪᱟᱞᱟᱜ ᱥᱚᱢ ᱢᱚᱝᱜᱚᱞ ᱵᱩᱫᱷ ᱛᱮᱫᱚ ᱞᱤᱧ ᱨᱩᱣᱟᱹᱲ ᱠᱚᱜᱼᱟ ᱟᱫᱚ ᱡᱩᱫᱤ ᱯᱷᱟᱸᱠᱟ ᱢᱮᱱᱟᱜ ᱠᱷᱟᱡ ᱥᱳᱢᱵᱟᱨ ᱦᱤᱞᱳᱜ ᱥᱚᱠᱟᱞ ᱫᱚᱥᱴᱟ ᱠᱚᱛᱮ ᱟᱹᱜᱩᱭᱵᱮᱱ ᱜᱟᱹᱰᱤ ᱟᱹᱞᱤᱧ ᱴᱷᱮᱡ ᱮᱜᱟᱨᱚᱴᱟ ᱠᱚᱛᱮᱵᱮᱱ ᱮᱜᱟᱨᱳ ᱵᱟᱡᱮ ᱵᱮᱱ ᱩᱰᱩᱠᱚᱜᱼᱟ ᱪᱮᱫᱟᱜ ᱥᱟᱺᱜᱤᱧ ᱰᱟᱦᱟᱨ ᱛᱚ ᱢᱟᱞᱫᱟ ᱪᱟᱞᱟᱜ ᱛᱮ ᱥᱚᱢᱚᱭ ᱞᱟᱜᱟᱜ ᱜᱮᱭᱟ ᱫᱩ ᱛᱤᱱ ᱜᱷᱚᱱᱴᱟ ᱞᱮᱠᱟ ᱞᱚᱜᱚᱱ ᱞᱚᱜᱚᱱ ᱜᱮ ᱟᱵᱮᱱ ᱦᱚᱸ ᱦᱟᱹᱡᱩᱜ ᱵᱮᱱ ᱴᱷᱤᱠ ᱜᱮᱭᱟ